ᱦᱮᱞᱳ ᱦᱮᱞᱳ ᱵᱟᱵᱟ ᱦᱮᱸ ᱵᱟ ᱤᱧ ᱥᱴᱮᱥᱚᱱᱤᱧ ᱥᱮᱴᱮᱨᱚᱜ ᱞᱟᱹᱜᱤᱫ ᱱᱟᱦᱟᱜ ᱟᱫᱚ ᱱᱤᱛᱳᱜ ᱱᱮᱴᱛᱤᱧ ᱵᱟᱭ ᱠᱟᱹᱢᱤᱭᱮᱫ ᱠᱟᱱᱛᱮ ᱵᱟᱹᱧ ᱴᱷᱤᱠᱟᱹ ᱫᱟᱲᱮᱭᱟᱜ ᱠᱟᱱᱟ ᱛᱤᱱ ᱡᱚᱠᱷᱮᱡ ᱴᱨᱮᱱ ᱛᱤᱧ ᱥᱮᱴᱮᱨᱚᱜ ᱠᱟᱱᱟ ᱴᱟᱭᱤᱢ ᱴᱮᱵᱚᱞ ᱨᱮ ᱥᱮ ᱵᱟᱭ ᱴᱟᱭᱤᱢ ᱴᱮᱵᱚᱞ ᱨᱮ ᱠᱟᱹᱴᱤᱡ ᱚᱱᱟ ᱞᱟᱹᱭ ᱧᱚᱜᱼᱟᱹᱧ ᱢᱮᱥᱮ ᱚ ᱴᱟᱭᱤᱢ ᱨᱮᱜᱮ ᱢᱮᱱᱟᱜᱼᱟ ᱵᱟᱨᱭᱟ ᱥᱴᱮᱥᱚᱱ ᱯᱟᱪᱷᱞᱟᱹ ᱥᱮᱫᱨᱮ ᱦᱳᱭ ᱛᱚ ᱯᱟᱸᱪ ᱢᱤᱱᱤᱴ ᱛᱮᱧ ᱥᱮᱴᱮᱨᱚᱜᱼᱟ ᱱᱟᱦᱟᱜ ᱤᱱᱟᱹᱜ ᱛᱮᱜᱮ ᱥᱮᱴᱮᱨ ᱧᱟᱢᱟ ᱱᱟᱦᱟᱜ ᱴᱨᱮᱱ ᱫᱚ ᱦᱳᱭ ᱦᱳᱭ ᱦᱳᱭ ᱴᱟᱭᱤᱢ ᱴᱮᱵᱚᱞ ᱨᱮᱜᱮ ᱢᱮᱱᱟᱜᱼᱟᱛᱚ ᱦᱳᱭ ᱥᱮᱴᱮᱨᱚᱜ ᱠᱟᱱᱟ ᱱᱟᱜ ᱥᱮᱴᱮᱨ ᱴᱷᱤᱠ ᱠᱟᱹᱱᱟᱹᱧ ᱴᱤᱠᱮᱴ ᱠᱚᱢᱟ ᱢᱟᱲᱟᱝ ᱨᱮᱜᱮᱧ ᱠᱟᱹᱴᱤ ᱴᱷᱤᱠ ᱟᱠᱟᱜᱼᱟ ᱦᱳᱭ ᱦᱳᱭ ᱮᱥ ᱯᱷᱳᱨ ᱵᱩᱜᱤ ᱨᱮᱦᱟᱸᱜ ᱢᱤᱱᱟᱹᱧᱟ ᱴᱤᱠᱮᱴ ᱫᱚ ᱛᱤᱧ ᱦᱚᱸ ᱥᱮᱴᱮᱨᱚᱜ ᱞᱟᱜᱟᱫ ᱱᱟᱦᱟᱜ ᱰᱷᱮᱨ ᱡᱮᱞᱮᱧ ᱫᱚ ᱵᱟᱹᱱᱩᱜᱼᱟᱹᱱᱤᱡ ᱱᱟᱦᱟᱜ ᱢᱟᱱᱮ ᱥᱴᱮᱥᱚᱱ ᱵᱟᱦᱨᱮ ᱨᱮᱜᱮ ᱢᱤᱱᱟᱹᱧᱟ ᱱᱟᱦᱟᱜ ᱦᱳᱭ ᱴᱟᱭᱤᱢ ᱴᱮᱵᱚᱞ ᱨᱮᱜᱮ ᱛᱚ ᱴᱨᱮᱱ ᱪᱟᱞᱟᱜ ᱠᱟᱱᱟ ᱛᱚ ᱦᱳᱭ ᱱᱮᱴ ᱛᱤᱧ ᱵᱟᱭ ᱠᱟᱹᱢᱤ ᱠᱟᱱᱛᱮ ᱚᱠᱚᱭᱤᱧ ᱠᱩᱞᱤᱭᱮᱭᱟ ᱱᱤᱛᱳᱜ ᱜᱟᱹᱰᱤᱨᱮ ᱱᱚᱝᱠᱟᱧ ᱵᱩᱡᱷᱟᱹᱣᱮᱫᱟ ᱥᱮᱴᱮᱨᱚᱜᱼᱟᱹᱧ ᱥᱮ ᱵᱟᱹᱧ ᱥᱮᱴᱮᱨᱚᱜᱼᱟ ᱴᱟᱭᱤᱢ ᱴᱮᱵᱚᱞ ᱨᱮ ᱴᱨᱮᱱ ᱯᱟᱨᱚᱢᱮᱱᱟ ᱪᱮ ᱢᱮᱱᱟᱜ ᱜᱮᱭᱟ ᱟᱪᱷᱟ ᱢᱟᱱᱮ ᱴᱟᱭᱤᱢ ᱨᱮᱜᱮ ᱴᱨᱮᱱ ᱫᱚ ᱢᱟᱱᱮ ᱥᱴᱮᱥᱚᱱ ᱵᱟᱨᱭᱟ ᱥᱴᱮᱥᱚᱱ ᱯᱤᱪᱷᱞᱟᱹ ᱨᱮ ᱢᱮᱱᱟᱜ ᱪᱮ ᱱᱟᱦᱟᱜ ᱦᱚᱸ ᱴᱷᱤᱠ ᱜᱮᱭᱟ ᱦᱳᱭ ᱚᱱᱟ ᱛᱚᱵᱮᱧ ᱥᱟᱵ ᱧᱟᱢᱟ ᱱᱟᱦᱟᱜ ᱴᱨᱮᱱ ᱦᱳᱭ ᱵᱟᱼᱢᱟ ᱢᱟᱼᱛᱚᱵᱮ ᱵᱟ ᱡᱚᱦᱟᱨᱼᱜᱮ ᱡᱚᱦᱟᱨᱼᱜᱮ